ᱮᱛᱚᱦᱚᱵ ᱨᱮ ᱤᱧ ᱢᱟ ᱢᱤᱫᱴᱤᱡ ᱢᱟᱱᱣᱟ ᱠᱟᱹᱱᱟᱹᱧ ᱟᱨ ᱢᱟᱱᱣᱟᱣᱟᱜ ᱠᱚᱨᱛᱚᱵᱵᱚ ᱞᱮᱠᱟᱛᱮ ᱟᱨ ᱢᱟᱱᱣᱟᱣᱟᱜ ᱢᱤᱫᱴᱤᱡ ᱟᱭᱟᱜ ᱯᱷᱚᱨᱡᱽ ᱞᱮᱠᱟᱛᱮ ᱡᱟᱦᱟᱸ ᱢᱮᱱᱟᱜᱼᱟ ᱚᱱᱟᱫᱚ ᱦᱩᱭᱩᱜ ᱠᱟᱱᱟ ᱟᱜᱟᱢᱤ ᱫᱤᱱ ᱨᱮ ᱵᱩᱜᱤ ᱠᱷᱚᱱ ᱵᱩᱜᱤ ᱦᱚᱨᱛᱮ ᱛᱟᱲᱟᱢ ᱞᱟᱹᱜᱤᱫ ᱟᱨ ᱵᱩᱜᱤ ᱠᱷᱚᱱ ᱵᱩᱜᱤ ᱦᱚᱨᱛᱮ ᱞᱟᱦᱟᱜ ᱞᱟᱹᱜᱤᱫ ᱡᱟᱦᱟᱸ ᱫᱤᱥᱟᱹ ᱟᱨᱵᱟᱝᱢᱟ ᱡᱟᱦᱟᱸ ᱦᱚᱨ ᱤᱧᱤᱧ ᱧᱟᱢᱟ ᱚᱱᱟ ᱫᱚ ᱦᱩᱭᱩᱜ ᱠᱟᱱᱟ ᱤᱧᱟᱹᱜ ᱢᱟᱲᱟᱝ ᱚᱜ ᱨᱮᱱᱟᱜ ᱰᱟᱦᱟᱨ ᱫᱚ ᱛᱤᱧ ᱛᱚᱵᱮ ᱛᱮᱦᱮᱧ ᱤᱧ ᱥᱟᱶᱛᱟ ᱞᱟᱹᱜᱤᱫ ᱟᱨ ᱵᱟᱝᱠᱷᱟᱱ ᱛᱮᱦᱮᱧ ᱟᱹᱨᱤᱪᱟᱹᱞᱤ ᱞᱟᱹᱜᱤᱫ ᱛᱮᱦᱮᱧ ᱤᱧ ᱡᱟᱦᱟᱱᱟᱜ ᱜᱮ ᱠᱟᱹᱢᱤ ᱥᱟᱱᱟᱧ ᱠᱟᱱᱟ ᱢᱮᱱᱠᱷᱟᱱ ᱤᱧᱟᱹᱜ ᱥᱟᱶᱛᱟ ᱵᱷᱤᱛᱤᱨ ᱨᱮᱱᱟᱜ ᱡᱟᱦᱟᱸ ᱠᱟᱹᱢᱤ ᱦᱚᱨᱟ ᱠᱟᱢ ᱠᱟᱡᱽ ᱠᱚ ᱢᱮᱱᱟᱜᱼᱟ ᱚᱱᱟ ᱟᱨ ᱢᱤᱫ ᱦᱚᱲ ᱴᱷᱮᱱ ᱵᱟᱠᱷᱟᱱ ᱟᱨ ᱢᱤᱫᱴᱮᱡ ᱥᱟᱶᱛᱟ ᱨᱮ ᱚᱱᱟ ᱤᱧ ᱥᱮᱭᱟᱨ ᱥᱟᱱᱟᱧᱟ ᱡᱮᱢᱚᱱ ᱡᱟᱦᱟᱸ ᱞᱮᱠᱟ ᱛᱟᱨ ᱢᱟᱱᱮ ᱛᱮᱦᱮᱧ ᱤᱧ ᱱᱚᱣᱟ ᱥᱟᱶᱛᱟ ᱨᱮ ᱡᱟᱦᱟᱸ ᱛᱤᱱᱟᱹᱜ ᱛᱤᱧ ᱤᱧᱟᱹᱜ ᱠᱟᱹᱢᱤ ᱦᱚᱨᱟ ᱛᱤᱧ ᱢᱮᱱᱟᱜᱼᱟ ᱚᱱᱟ ᱠᱟᱹᱢᱤᱦᱚᱨᱟ ᱵᱷᱤᱛᱨᱤ ᱨᱮ ᱛᱮᱦᱮᱧ ᱡᱮᱢᱛᱤ ᱚᱱᱠᱟᱱ ᱟᱱᱟᱴ ᱮᱴᱠᱮᱴᱚᱬᱮ ᱟᱞᱚ ᱥᱤᱨᱡᱟᱹᱜ ᱢᱟ ᱮᱱᱠᱷᱟᱱ ᱚᱱᱟ ᱠᱷᱟᱹᱛᱤᱨ ᱛᱮ ᱤᱧ ᱱᱚᱣᱟ ᱠᱟᱛᱷᱟᱧ ᱞᱟᱹᱭᱟᱠᱚᱣᱟ ᱡᱮ ᱵᱟᱝᱟ ᱟᱱᱟᱴ ᱮᱴᱠᱮᱴᱚᱬᱮ ᱥᱤᱨᱡᱟᱹᱜ ᱨᱮᱦᱚᱸ ᱢᱮᱱᱠᱷᱟᱱ ᱟᱹᱠᱤᱞᱚᱜ ᱫᱚ ᱱᱚᱣᱟ ᱡᱤᱵᱚᱱ ᱨᱮ ᱟᱹᱰᱤ ᱢᱟᱨᱟᱝ ᱢᱤᱫᱴᱤᱡ ᱯᱚᱨᱤᱵᱚᱨᱛᱚᱱ ᱠᱟᱱᱟ ᱟᱨ ᱚᱱᱟ ᱯᱚᱨᱤᱵᱚᱨᱛᱚᱱ ᱤᱫᱤ ᱠᱟᱛᱮᱫ ᱡᱩᱫᱤ ᱛᱮᱦᱮᱧ ᱟᱵᱚ ᱵᱚᱱ ᱛᱟᱲᱟᱢᱟ ᱮᱱᱠᱷᱟᱱ ᱛᱮᱦᱮᱧ ᱟᱵᱚ ᱥᱟᱶᱛᱟ ᱞᱟᱹᱜᱤᱫ ᱡᱟᱦᱟᱸ ᱢᱟᱹᱱᱢᱤ ᱦᱚᱯᱚᱱ ᱠᱚ ᱡᱟᱱᱟᱢ ᱠᱟᱱᱟ ᱚᱱᱟ ᱫᱚ ᱢᱤᱫᱴᱤᱡ ᱞᱤᱸᱜᱤᱱ ᱫᱟᱜ ᱞᱮᱠᱟᱫᱚ ᱵᱟᱝᱟ ᱢᱮᱱᱠᱷᱟᱱ ᱚᱱᱟ ᱞᱤᱸᱜᱤ ᱫᱟᱜ ᱰᱟᱵᱽᱨᱟ ᱠᱟᱛᱮᱫ ᱡᱟᱦᱟᱸ ᱞᱮᱠᱟ ᱛᱟᱨᱢᱟᱱᱮ ᱢᱤᱫᱴᱤᱡ ᱠᱟᱹᱢᱤᱨᱮ ᱞᱟᱜᱟᱜᱼᱟ ᱴᱷᱤᱠ ᱛᱮᱦᱮᱧ ᱢᱟᱹᱱᱢᱤ ᱡᱤᱵᱚᱱ ᱦᱚᱸ ᱢᱤᱫᱴᱤᱡ ᱦᱚᱲ ᱡᱤᱵᱚᱱ ᱦᱚᱸ ᱢᱤᱫᱴᱤᱡ ᱟᱵᱚᱣᱟᱜ ᱚᱱᱠᱟ ᱜᱮ ᱠᱟᱹᱢᱤ ᱨᱮᱵᱚᱱ ᱞᱟᱜᱟᱣ ᱦᱚᱪᱚᱭᱟ ᱢᱮᱱᱛᱮ ᱤᱧᱤᱧ ᱟᱥᱟ